ᱤᱧᱟᱹᱜ ᱜᱷᱟᱨᱚᱧᱸᱡᱽ ᱨᱮᱫᱚ ᱯᱩᱱᱭᱟ ᱢᱮᱨᱚᱢᱤᱧ ᱟᱹᱥᱩᱞ ᱟᱠᱟᱫ ᱠᱚᱣᱟ ᱵᱟᱨᱭᱟ ᱥᱩᱠᱨᱤᱧ ᱟᱹᱥᱩᱞ ᱟᱠᱟᱫ ᱠᱤᱱᱟᱹ ᱢᱤᱫᱴᱮᱱ ᱥᱮᱛᱟ ᱥᱮᱛᱟ ᱫᱚᱧ ᱧᱩᱛᱩᱢ ᱠᱟᱫᱮᱭᱟ ᱵᱷᱩᱞᱟ ᱩᱱᱤ ᱥᱮᱛᱟ ᱫᱚ ᱥᱚᱵᱽ ᱥᱚᱢᱚᱭ ᱚᱲᱟᱜ ᱨᱮᱜᱮᱭ ᱛᱟᱦᱮᱸᱱᱟ ᱧᱤᱫᱟᱹ ᱦᱚᱸ ᱫᱩᱣᱟᱹᱨ ᱨᱮᱜᱮᱭ ᱜᱤᱛᱤᱡ ᱠᱚᱜᱼᱟ ᱡᱟᱸᱦᱟᱭ ᱜᱮᱠᱚ ᱦᱤᱡᱩᱜ ᱩᱱᱠᱩ ᱜᱮᱭ ᱵᱷᱩᱜ ᱫᱟᱨᱟᱢ ᱠᱚᱣᱟ ᱟᱨ ᱯᱳᱱᱭᱟ ᱢᱮᱨᱚᱢ ᱫᱚ ᱥᱮᱛᱟᱜ ᱤᱧ ᱩᱸᱰᱩᱠ ᱠᱚᱣᱟ ᱫᱟᱜ ᱠᱚᱧ ᱮᱢᱟ ᱠᱚᱣᱟ ᱜᱩᱯᱤᱧ ᱤᱫᱤ ᱠᱚᱣᱟ ᱜᱩᱯᱤ ᱠᱷᱚᱱᱤᱧ ᱟᱹᱜᱩ ᱠᱚᱣᱟ ᱟᱵᱟᱨ ᱫᱟᱜ ᱤᱧ ᱮᱢᱟ ᱟᱠᱚᱣᱟ ᱟᱵᱟᱨ ᱛᱤᱠᱤᱱ ᱵᱮᱲᱟ ᱡᱤᱨᱟᱹᱣ ᱠᱟᱛᱮ ᱟᱵᱟᱨᱤᱧ ᱤᱫᱤ ᱠᱚᱣᱟ ᱟᱵᱟᱨᱤᱧ ᱟᱹᱜᱩ ᱠᱚᱣᱟ ᱟᱨ ᱢᱟᱡᱷᱮ ᱢᱟᱡᱷᱮ ᱨᱩᱣᱟᱹ ᱠᱚ ᱧᱟᱢ ᱞᱮᱠᱚ ᱠᱷᱟᱱ ᱤᱧ ᱯᱟᱹᱴᱤ ᱦᱚᱪᱚ ᱠᱚᱣᱟ ᱡᱟᱛᱮ ᱨᱳᱜᱽ ᱠᱚ ᱵᱟᱝ ᱦᱩᱭᱩᱜ ᱛᱟᱠᱚ ᱟᱵᱟᱨ ᱦᱟᱜ ᱵᱟᱨᱭᱟ ᱥᱩᱠᱨᱤᱧ ᱟᱥᱩᱞ ᱟᱠᱟᱫ ᱠᱤᱱᱟᱹ ᱩᱱᱠᱤᱱ ᱫᱚ ᱥᱮᱛᱟᱜ ᱨᱮᱧ ᱞᱟᱜᱟ ᱤᱫᱤ ᱠᱤᱱᱟᱹ ᱜᱩᱯᱤ ᱟᱹᱜᱩ ᱠᱤᱱᱟᱹᱧ ᱟᱵᱟᱨᱤᱧ ᱛᱚᱞ ᱠᱟᱹᱠᱤᱱᱟ ᱛᱚᱞ ᱠᱟᱛᱮᱜ ᱡᱚᱢ ᱠᱚᱧ ᱮᱢᱟ ᱟᱠᱤᱱᱟ ᱡᱚᱢ ᱠᱚᱧ ᱮᱢᱟ ᱟᱠᱤᱱᱟ ᱟᱵᱟᱨ ᱛᱠᱤᱱ ᱵᱮᱲᱟᱧ ᱟᱲᱟᱜ ᱠᱤᱱᱟᱹ ᱛᱤᱠᱤᱱ ᱥᱚᱢᱚᱭ ᱫᱚ ᱞᱚᱞᱚ ᱠᱤᱱᱟᱹ ᱚᱱᱟᱛᱮ ᱛᱤᱠᱤᱱ ᱥᱚᱢᱚᱭᱤᱧ ᱟᱲᱟᱜ ᱠᱤᱱᱟᱹ ᱫᱟᱜ ᱨᱮᱠᱤᱱ ᱡᱚᱵᱮᱜᱼᱟ ᱦᱚᱲᱢᱚ ᱠᱤᱱ ᱴᱷᱟᱱᱰᱟᱭ ᱛᱟᱹᱠᱤᱱᱟ ᱚᱱᱟᱛᱮ ᱥᱮᱛᱟᱜ ᱟᱹᱭᱩᱵ ᱵᱟᱨ ᱵᱮᱞᱟ ᱜᱮ ᱥᱩᱠᱨᱤ ᱫᱚ ᱟᱲᱟᱜ ᱦᱩᱭᱩᱜᱼᱟ ᱛᱤᱱᱟᱹᱜ ᱥᱩᱠᱨᱤᱢ ᱟᱲᱟᱜ ᱠᱚ ᱩᱱᱟᱹᱜ ᱜᱮ ᱵᱷᱟᱹᱜᱤᱭᱟ ᱫᱟᱹᱲ ᱵᱟᱲᱟ ᱠᱚ ᱧᱟᱢ ᱞᱮᱠᱷᱟᱱ ᱟᱨᱚ ᱠᱚ ᱛᱟᱲᱟᱛᱟᱹᱲᱤ ᱠᱚ ᱞᱟᱹᱴᱩᱜᱼᱟ ᱚᱱᱟᱛᱮ ᱥᱩᱠᱨᱤ ᱫᱚ ᱵᱮᱞᱟ ᱵᱮᱞᱟᱜᱮ ᱟᱲᱟᱜ ᱦᱩᱭᱩᱜᱼᱟ